ᱡᱤᱭᱟᱹᱞᱤ ᱟᱹᱥᱩᱞ ᱞᱟᱹᱜᱤᱫ ᱦᱩᱭᱩᱜᱼᱟ ᱰᱟᱹᱝᱨᱤ ᱢᱮᱨᱚᱢ ᱥᱤᱢ ᱥᱩᱠᱨᱤ ᱵᱷᱤᱲᱤ ᱩᱱᱠᱩ ᱠᱚ ᱛᱚ ᱩᱱᱠᱩ ᱠᱚᱫᱚ ᱫᱚᱦᱚ ᱠᱚᱣᱟᱞᱮ ᱚᱲᱟᱜ ᱨᱮ ᱵᱟᱠᱷᱟᱱ ᱢᱤᱫᱴᱤᱱ ᱪᱷᱟᱲ ᱨᱮ ᱱᱩᱠᱩ ᱠᱚ ᱡᱚᱢᱟᱜ ᱦᱚᱸ ᱮᱢ ᱞᱟᱜᱟᱜᱼᱟ ᱡᱚᱢᱟᱜ ᱮᱢᱟ ᱠᱚᱣᱟ ᱤᱱᱟᱹ ᱠᱷᱟᱱ ᱵᱷᱟᱹᱞᱤ ᱠᱚ ᱛᱮᱭᱟᱨᱚᱜᱼᱟ ᱟᱨ ᱥᱮ ᱟᱹᱥᱩᱞ ᱠᱚᱜᱮ ᱵᱷᱟᱹᱞᱤ ᱠᱟᱛᱮᱫ ᱠᱚ ᱟᱹᱥᱩᱞ ᱦᱩᱭᱩᱜᱼᱟ ᱡᱮ ᱨᱩᱣᱟᱹ ᱠᱚ ᱧᱟᱢ ᱠᱚ ᱞᱮᱠᱷᱟᱱ ᱵᱷᱮᱠᱥᱤᱱ ᱠᱚᱞᱮ ᱮᱢ ᱦᱚᱪᱚ ᱠᱚᱣᱟ ᱵᱷᱮᱠᱥᱤᱱ ᱵᱚᱞᱛᱮ ᱫᱚ ᱦᱩᱭᱩᱜ ᱠᱟᱱᱟ ᱨᱟᱱ ᱠᱚ ᱥᱩᱭ ᱠᱚ ᱚᱱᱟ ᱠᱚᱜᱮ ᱨᱩᱣᱟᱹ ᱞᱮᱱᱠᱷᱟᱱ ᱠᱚ ᱟᱨ ᱩᱥᱟᱹᱨᱟ ᱢᱟᱪᱷᱟ ᱛᱮ ᱡᱮ ᱩᱱᱠᱩ ᱞᱟᱹᱜᱤᱫ ᱡᱚᱢ ᱠᱚ ᱠᱷᱟᱣᱟᱣ ᱠᱚ ᱫᱚᱨᱠᱟᱨ ᱟᱨ ᱩᱱᱠᱩ ᱵᱟᱝ ᱟᱹᱥᱩᱞ ᱠᱚ ᱨᱮᱦᱚᱸ ᱯᱚᱨᱤᱥᱠᱟᱨ ᱯᱚᱨᱤᱪᱷᱚᱱᱱᱚ ᱵᱟᱝ ᱛᱟᱦᱮᱱᱚᱜᱼᱟ ᱟᱨ ᱚᱱᱟᱛᱮ ᱠᱤᱪᱷᱩ ᱩᱱᱠᱩ ᱫᱚ ᱠᱷᱩᱵᱽ ᱵᱷᱟᱹᱜᱤ ᱡᱟᱭᱜᱟ ᱨᱮ ᱫᱚᱦᱚ ᱠᱚ ᱫᱚᱨᱠᱟᱨ ᱯᱚᱨᱤᱥᱠᱟᱨ ᱯᱚᱨᱤᱪᱷᱚᱱᱱᱚ ᱢᱟᱱᱮ ᱫᱤᱱᱟᱹᱢ ᱞᱮᱠᱟᱛᱮ ᱯᱚᱨᱤᱥᱠᱟᱨ ᱫᱚᱨᱠᱟᱨᱟ ᱵᱟᱝᱠᱷᱟᱱ ᱰᱟᱹᱝᱨᱤ ᱢᱮᱨᱚᱢ ᱠᱚᱣᱟᱜ ᱫᱚ ᱫᱚᱢᱮ ᱥᱚᱣᱟ ᱥᱮ ᱟᱫᱚ ᱚᱱᱟ ᱞᱮᱠᱟᱛᱮ ᱩᱱᱠᱩ ᱫᱚ ᱠᱷᱩᱵᱽ ᱢᱟᱱᱮ ᱡᱳᱨ ᱥᱳᱨ ᱢᱟᱱᱮ ᱡᱚᱛᱚᱱ ᱫᱚᱨᱠᱟᱨᱟ ᱟᱨ ᱪᱮᱫ ᱪᱚᱝ ᱡᱚᱛᱚᱱ ᱠᱚ ᱞᱮᱠᱷᱟᱱ ᱵᱟᱹᱲ ᱛᱟᱦᱮᱱᱟ ᱟᱨ ᱵᱟᱝ ᱡᱚᱛᱚᱱ ᱞᱮᱠᱚ ᱠᱷᱟᱱ ᱵᱟᱹᱲ ᱫᱚ ᱵᱟᱝ ᱛᱟᱦᱮᱱᱟ ᱛᱚ ᱡᱚᱛᱚᱱ ᱠᱚ ᱞᱮᱠᱷᱟᱱ ᱱᱤᱝᱠᱟᱹᱱ ᱦᱚᱲᱟᱜ ᱜᱮ ᱟᱨ ᱵᱟᱢ ᱡᱚᱛᱚᱱ ᱠᱚ ᱞᱮᱠᱷᱟᱱ ᱫᱚ ᱚᱱᱠᱟ ᱨᱩᱣᱟᱹ ᱦᱟᱹᱥᱩᱜᱼᱟᱠᱚ ᱜᱩᱡᱩᱜᱼᱟᱠᱚ ᱚᱱᱟ ᱠᱟᱨᱚᱱ ᱛᱮ ᱩᱱᱠᱩ ᱫᱚ ᱠᱷᱩᱵᱽ ᱵᱷᱟᱹᱜᱤ ᱡᱟᱭᱜᱟ ᱨᱮ ᱫᱚᱦᱚ ᱠᱚ ᱫᱚᱨᱠᱟᱨ ᱟᱨ ᱛᱟᱯᱚᱨᱮ ᱰᱟᱠᱛᱟᱨ ᱡᱮᱢᱚᱱ ᱟᱹᱛᱩᱼᱟᱹᱛᱩ ᱠᱚ ᱦᱤᱡᱩᱜᱼᱟ ᱩᱱᱠᱩ ᱠᱚᱴᱷᱮᱱ ᱥᱩᱭ ᱠᱚ ᱨᱟᱱ ᱠᱚᱞᱮ ᱦᱟᱛᱟᱣᱟᱠᱚᱣᱟ ᱨᱩᱣᱟᱹ ᱦᱟᱹᱥᱩ ᱞᱮᱱᱠᱷᱟᱱ ᱠᱚ ᱪᱤᱠᱤᱥᱥᱟ ᱠᱚᱣᱟ ᱟᱨ ᱤᱱᱟᱹ ᱜᱮ